ᱱᱚᱣᱟ ᱥᱩᱨ ᱨᱮ ᱡᱟᱦᱟᱸ ᱜᱮ ᱡᱟᱦᱟᱱᱟᱜ ᱠᱚᱲᱟ ᱦᱟᱸᱜ ᱵᱟᱝᱢᱟ ᱠᱩᱲᱤᱭᱟᱜ ᱱᱮᱭᱟᱣ ᱠᱷᱟᱹᱯᱟᱹᱨᱤᱭᱟᱹ ᱟᱨ ᱵᱟᱝᱢᱟ ᱡᱟᱦᱟᱱᱟᱜ ᱜᱮ ᱚᱜᱚᱴᱷᱚᱱ ᱦᱩᱭ ᱮᱱᱟ ᱚᱸᱰᱮ ᱥᱟᱸᱜᱷᱟᱨᱤᱭᱟᱹ ᱠᱚ ᱦᱮᱡ ᱠᱟᱛᱮ ᱠᱚ ᱟᱸᱡᱚᱢ ᱫᱟᱲᱮᱭᱟᱜᱼᱟ ᱨᱚᱲ ᱦᱚᱸᱠᱚ ᱨᱚᱲ ᱫᱟᱲᱮᱭᱟᱜᱼᱟ ᱮᱱᱠᱷᱟᱱ ᱩᱱᱠᱩ ᱫᱚ ᱥᱟᱹᱠᱷᱤ ᱫᱚ ᱵᱟᱠᱚ ᱥᱟᱹᱠᱷᱤ ᱫᱟᱲᱮᱭᱟᱜᱼᱟ ᱡᱟᱦᱟᱸ ᱠᱚ ᱞᱟᱹᱭᱟ ᱥᱟᱹᱠᱷᱤ ᱠᱚ ᱟᱨ ᱡᱟᱦᱟᱸᱭ ᱫᱚᱥᱤ ᱫᱟᱨ ᱡᱟᱦᱟᱸᱭ ᱵᱷᱤᱛᱨᱤ ᱨᱮᱜᱮ ᱱᱮᱭᱟᱣ ᱨᱚᱯᱚᱲ ᱟᱠᱟᱱᱟ ᱩᱱᱠᱤᱱᱟᱜ ᱞᱟᱹᱭ ᱟᱨ ᱥᱟᱹᱠᱷᱤ ᱠᱚᱣᱟᱜ ᱞᱟᱹᱭ ᱤᱫᱤ ᱠᱟᱛᱮ ᱜᱮ ᱵᱤᱪᱟᱹᱨ ᱫᱚᱠᱚ ᱵᱤᱪᱟᱹᱨ ᱫᱟᱲᱮᱭᱟᱜᱼᱟ ᱵᱤᱪᱟᱹᱨ ᱨᱮᱠᱚ ᱨᱚᱲ ᱫᱟᱲᱮᱭᱟᱜᱼᱟ ᱮᱠᱷᱮᱱ ᱥᱟᱹᱠᱷᱤ ᱫᱚ ᱚᱸᱰᱮ ᱫᱚ ᱵᱟᱝ ᱠᱚ ᱛᱟᱦᱮᱸ ᱫᱟᱲᱮᱭᱟᱜᱼᱟ ᱥᱮᱞᱮᱫ ᱫᱚ ᱡᱟᱦᱟᱸ ᱫᱤᱥᱚᱢ ᱨᱮᱱ ᱜᱮ ᱡᱟᱦᱟᱸ ᱡᱟᱹᱛᱤ ᱨᱮᱱ ᱜᱮᱠᱚ ᱥᱮᱞᱮᱫ ᱫᱟᱲᱮᱭᱟᱜ ᱜᱮᱭᱟ ᱪᱤᱠᱟᱹᱛᱮ ᱚᱠᱚᱭ ᱚᱠᱟ ᱡᱤᱱᱤᱥ ᱵᱟᱝᱵᱚᱱ ᱩᱭᱦᱟᱹᱨ ᱫᱟᱲᱮᱭᱟᱜ ᱠᱟᱱᱟ ᱚᱱᱟ ᱡᱤᱱᱤᱥ ᱠᱚ ᱯᱟᱪᱮ ᱩᱱᱠᱩ ᱦᱚᱲ ᱠᱚ ᱨᱚᱲ ᱥᱮᱴᱮᱨᱟ ᱵᱟᱹᱲᱤᱡ ᱦᱚᱨ ᱛᱮᱵᱚᱱ ᱞᱟᱦᱟ ᱠᱚᱜ ᱠᱷᱟᱱ ᱩᱱᱠᱩ ᱯᱟᱥᱮ ᱵᱮᱥ ᱦᱚᱨ ᱛᱮᱠᱚ ᱟᱹᱭᱩᱨ ᱤᱫᱤ ᱵᱚᱱᱟ ᱚᱱᱟ ᱤᱫᱤ ᱠᱟᱛᱫ ᱥᱟᱸᱜᱷᱟᱨᱤᱭᱟᱹ ᱠᱚ ᱦᱮᱡ ᱠᱟᱛᱮ ᱟᱠᱚ ᱵᱷᱟᱹᱞᱟᱹᱭ ᱦᱚᱨ ᱛᱮᱠᱚ ᱟᱹᱭᱩᱨ ᱥᱩᱛᱩ ᱤᱫᱤ ᱠᱟᱵᱚᱱᱟ ᱚᱱᱟ ᱤᱫᱤ ᱠᱟᱛᱮ ᱟᱹᱞᱤᱧᱟᱜ ᱢᱮᱱ ᱫᱚ ᱩᱱᱠᱩ ᱨᱚᱲ ᱫᱟᱲᱮᱭᱟᱜ ᱟᱠᱚ ᱵᱤᱪᱟᱹᱨ ᱫᱟᱲᱮᱭᱟᱜ ᱠᱚ ᱟᱨ ᱥᱮᱞᱮᱫ ᱫᱟᱲᱮᱭᱟᱜᱼᱟ ᱠᱚ ᱮᱠᱷᱮᱱ ᱥᱟᱹᱠᱷᱤ ᱫᱚ ᱚᱸᱰᱮ ᱫᱚ ᱵᱟᱝ ᱠᱚ ᱛᱟᱦᱮᱸ ᱫᱟᱲᱮᱭᱟᱜᱼᱟ